ᱡᱚᱦᱟᱨ ᱜᱮ ᱚᱠᱟᱞᱮᱠᱟᱛᱮ ᱥᱟᱱᱛᱟᱲᱤ ᱯᱟᱹᱨᱥᱤ ᱵᱮᱣᱦᱟᱨᱚᱜ ᱠᱟᱱᱟ ᱢᱮᱱᱛᱮ ᱟᱫᱚ ᱟᱵᱚᱣᱟᱜ ᱥᱟᱱᱛᱟᱲᱤ ᱯᱟᱹᱨᱥᱤ ᱫᱚ ᱟᱹᱰᱤ ᱥᱮᱫᱟᱭ ᱨᱮᱱᱟᱜ ᱯᱟᱹᱨᱥᱤ ᱠᱟᱱᱟ ᱢᱮᱱᱠᱷᱟᱱ ᱟᱹᱰᱤ ᱥᱚᱨᱮᱥ ᱜᱮᱭᱟ ᱥᱮᱫᱟᱭ ᱦᱟᱯᱲᱟᱢ ᱠᱚ ᱱᱚᱣᱟ ᱯᱟᱹᱨᱥᱤ ᱠᱚ ᱵᱮᱣᱦᱟᱨᱟᱠᱟᱫ ᱛᱟᱵᱚᱱᱟ ᱱᱤᱛ ᱦᱚᱸ ᱱᱚᱣᱟ ᱯᱟᱹᱨᱥᱤ ᱟᱵᱚᱣᱟᱜ ᱥᱟᱱᱛᱟᱞᱤ ᱴᱚᱴᱷᱟ ᱨᱮᱫᱚ ᱱᱚᱣᱟ ᱜᱮ ᱪᱟᱹᱞᱩᱜ ᱠᱟᱱᱟ ᱢᱮᱱᱠᱷᱟᱱ ᱚᱞᱚᱜ ᱯᱟᱲᱦᱟᱜ ᱦᱚᱸ ᱱᱤᱛᱳᱜ ᱫᱚ ᱟᱵᱚᱨᱮᱱ ᱚᱱᱚᱞᱤᱭᱟᱹ ᱠᱚ ᱮᱞᱟᱠᱟ ᱵᱷᱤᱛᱛᱤᱠ ᱠᱚ ᱯᱨᱚᱪᱟᱨᱮᱫᱟ ᱥᱮ ᱥᱠᱩᱞ ᱠᱚᱞᱮᱡᱽ ᱜᱮ ᱦᱩᱭᱩᱜ ᱠᱟᱱᱟ ᱮᱱᱛᱮᱫ ᱟᱵᱚᱣᱟᱜ ᱯᱟᱹᱨᱥᱤ ᱫᱚ ᱠᱤᱪᱷᱩ ᱦᱟᱨᱟ ᱵᱩᱨᱩᱜ ᱠᱟᱱᱟ ᱥᱮ ᱠᱟᱞᱪᱟᱨᱚᱜ ᱠᱟᱱᱟ ᱟᱫᱚ ᱢᱮᱱᱠᱷᱟᱱ ᱮᱞᱟᱠᱟ ᱨᱮ ᱡᱟᱦᱟᱸᱭ ᱫᱤᱠᱩ ᱦᱚᱯᱚᱱ ᱥᱟᱶᱛᱮ ᱢᱮᱱᱟᱜ ᱠᱚᱣᱟ ᱵᱟᱡᱟᱨ ᱨᱮ ᱥᱮ ᱟᱨᱚ ᱵᱤᱵᱷᱤᱱᱱᱚ ᱡᱟᱭᱜᱟ ᱨᱮ ᱟᱫᱚ ᱩᱱᱠᱩ ᱫᱚ ᱟᱹᱛᱩᱼᱴᱚᱞᱟ ᱨᱮᱱᱟᱜ ᱯᱟᱹᱨᱥᱤ ᱠᱟᱞᱪᱟᱨ ᱵᱟᱝ ᱠᱟᱛᱮ ᱩᱱᱠᱩ ᱥᱟᱶᱛᱮᱠᱚ ᱥᱟᱶᱛᱮᱭᱟᱠᱟᱱ ᱛᱮ ᱠᱤᱪᱷᱩ ᱩᱱᱠᱩᱣᱟᱜ ᱠᱚ ᱥᱚᱲᱚᱵᱚᱲᱚᱭᱟ ᱢᱮᱱᱠᱷᱟᱱ ᱱᱚᱣᱟ ᱫᱚ ᱮᱠᱟᱞ ᱵᱟᱝ ᱠᱟᱱᱟ ᱛᱚ ᱢᱮᱱ ᱫᱟᱠᱚ ᱟᱵᱚᱣᱟᱜ ᱯᱟᱹᱨᱥᱤ ᱛᱮ ᱡᱟᱱᱟᱢ ᱟᱲᱟᱝ ᱛᱮ ᱜᱤᱫᱟᱹᱨ ᱯᱤᱫᱟᱹᱨ ᱠᱚᱦᱚᱸ ᱯᱟᱹᱨᱥᱤ ᱪᱮᱫ ᱟᱠᱚ ᱞᱟᱹᱠᱛᱤ ᱠᱟᱱᱟ ᱚᱞᱚᱜ ᱯᱟᱲᱦᱟᱣ ᱦᱚᱸ ᱞᱟᱹᱠᱛᱤ ᱠᱟᱱᱟ ᱛᱚ ᱟᱵᱚᱣᱟᱜ ᱯᱟᱹᱨᱥᱤ ᱛᱮ ᱟᱨ ᱧᱮᱞᱚᱜᱚᱜ ᱠᱟᱱᱟ ᱡᱮ ᱱᱚᱜᱼᱚ ᱡᱮ ᱯᱚᱨᱚᱵ ᱯᱤᱦᱟᱹ ᱠᱚᱨᱮ ᱠᱚ ᱢᱤᱫ ᱵᱟᱨ ᱠᱚ ᱛᱤᱨᱞᱟᱹ ᱦᱚᱯᱚᱱ ᱠᱚ ᱡᱟᱦᱟᱸ ᱯᱩᱡᱟᱹ ᱯᱟᱨᱵᱚᱱ ᱡᱮᱢᱚᱱ ᱥᱤᱵ ᱯᱩᱡᱟᱹ ᱠᱚᱨᱮᱠᱚ ᱪᱟᱞᱟᱜ ᱠᱟᱱᱟ ᱩᱱ ᱥᱟᱶᱛᱮ ᱢᱤᱫ ᱵᱟᱨᱭᱟ ᱯᱨᱚᱥᱱᱚ ᱫᱚᱦᱚ ᱦᱩᱭᱩᱜ ᱠᱟᱱᱟ ᱡᱮ ᱟᱯᱮ ᱫᱚ ᱚᱸᱰᱮ ᱫᱚ ᱪᱤᱠᱟᱹᱯᱮ ᱪᱟᱞᱟᱣ ᱟᱠᱟᱱᱟ ᱟᱵᱚᱣᱟᱜ ᱫᱚ ᱡᱟᱦᱮᱨ ᱜᱟᱲ ᱢᱮᱱᱟᱜ ᱛᱟᱵᱚᱱᱟ ᱡᱟᱦᱮᱨ ᱜᱟᱲ ᱨᱮ ᱵᱚᱸᱜᱟ ᱵᱩᱨᱩᱭ ᱯᱮ ᱩᱱᱠᱩ ᱮᱴᱟᱜ ᱡᱟᱹᱛᱤᱭᱟᱹᱨᱤ ᱥᱟᱶᱛᱮᱫᱚ ᱚᱸᱰᱮ ᱫᱚ ᱪᱮᱫ ᱟᱯᱮ ᱫᱚᱯᱮ ᱵᱩᱡ ᱠᱟᱫᱟ ᱟᱫᱚ ᱚᱱᱟ ᱠᱚ ᱠᱩᱠᱞᱤ ᱞᱮ ᱫᱚᱦᱚᱭᱟ ᱞᱟᱹᱭᱤᱧ ᱢᱮᱛᱟᱠᱚᱣᱟᱞᱮ ᱟᱫᱚ ᱠᱚ ᱢᱮᱱᱟ ᱦᱮᱸ ᱡᱚᱛᱚ ᱦᱚᱲᱞᱮ ᱪᱟᱞᱟᱜ ᱠᱟᱱ ᱛᱮᱞᱮ ᱪᱟᱞᱟᱜ ᱠᱟᱱᱟ ᱵᱟᱝ ᱵᱟᱲᱟᱭ ᱠᱟᱛᱮ ᱠᱚ ᱪᱟᱞᱟᱜ ᱠᱟᱱᱟ ᱢᱮᱱᱠᱷᱟᱱ ᱟᱵᱚ ᱡᱩᱫᱤ ᱟᱹᱛᱩ ᱴᱚᱞᱟ ᱨᱮ ᱱᱚᱣᱟ ᱠᱟᱞᱪᱟᱨ ᱵᱚᱱ ᱫᱚᱦᱚᱭᱟ ᱡᱮ ᱟᱵᱚᱣᱟᱜ ᱫᱚ ᱟᱵᱚ ᱞᱮᱠᱟ ᱵᱚᱱ ᱥᱮᱨᱣᱟᱭᱟ ᱟᱵᱚ ᱞᱮᱠᱟ ᱵᱚᱱ ᱵᱚᱸᱜᱟ ᱵᱩᱨᱩᱭᱟ ᱛᱟᱦᱚᱞᱮ ᱠᱷᱟᱱ ᱫᱚ ᱫᱤᱥᱚᱢ ᱨᱮᱱᱟᱜ ᱟᱵᱚ ᱞᱮᱠᱟᱛᱮ ᱢᱤᱫᱴᱮᱱ ᱧᱩᱢ ᱦᱟᱞᱟᱝ ᱧᱟᱢᱚᱜᱼᱟ ᱡᱮ ᱦᱮᱸ ᱱᱩᱠᱩ ᱫᱚ ᱥᱟᱱᱛᱟᱲ ᱠᱟᱱᱟ ᱠᱚ ᱢᱮᱱᱛᱮ ᱟᱨ ᱵᱟᱝᱠᱷᱟᱱ ᱱᱚᱜᱼᱚᱭ ᱡᱮ ᱮᱴᱟᱜ ᱮᱴᱟᱜ ᱯᱩᱡᱟᱹ ᱢᱚᱱᱰᱚᱯ ᱠᱚᱨᱮ ᱵᱚᱱ ᱪᱟᱞᱟᱜ ᱠᱟᱱᱟ ᱢᱤᱰᱤᱭᱟ ᱠᱚᱠᱚ ᱚᱱᱟ ᱠᱚᱠᱚ ᱛᱩᱢᱟᱹᱞᱮᱫᱟ ᱡᱮ ᱱᱩᱠᱩ ᱫᱚ ᱱᱚᱜᱼᱚᱭ ᱛᱚ ᱟᱞᱮ ᱥᱮᱫ ᱠᱚ ᱦᱤᱡᱩᱜ ᱠᱟᱱᱟ ᱢᱮᱱᱠᱷᱟᱱ ᱚᱱᱮ ᱚᱱᱛᱮ ᱠᱚ ᱜᱚᱭᱚᱱᱚᱜ ᱠᱟᱱᱟ ᱚᱱᱟ ᱦᱤᱥᱟᱹᱵ ᱛᱮ ᱟᱹᱛᱩ ᱴᱚᱞᱟᱨᱮ ᱯᱨᱚᱪᱟᱨ ᱞᱟᱹᱠᱛᱤᱜ ᱠᱟᱱᱟ ᱡᱟᱛᱷᱮ ᱟᱵᱚᱨᱮᱱ ᱛᱤᱨᱞᱟᱹ ᱦᱚᱯᱚᱱ ᱠᱚ ᱜᱚᱜᱚ ᱛᱟᱠᱚ ᱵᱚᱭᱦᱟ ᱢᱤᱥᱤ ᱠᱚ ᱡᱟᱛᱮ ᱮᱴᱟᱜ ᱢᱚᱱᱰᱚᱯ ᱨᱮ ᱯᱩᱡᱟᱹ ᱯᱟᱥᱟ ᱟᱞᱚ ᱠᱚ ᱪᱟᱞᱟᱜ ᱢᱟ ᱟᱵᱚᱣᱟᱜ ᱛᱚ ᱢᱮᱱᱟᱜ ᱛᱟᱵᱚᱱᱟ ᱚᱱᱟ ᱥᱮᱫᱟᱭ ᱦᱟᱯᱲᱟᱢ ᱠᱚ ᱠᱚ ᱵᱮᱱᱟᱣ ᱚᱴᱚ ᱟᱠᱟᱫ ᱵᱚᱱᱟ ᱚᱱᱟ ᱟᱹᱛᱩ ᱯᱤᱪᱷᱟᱹ ᱡᱟᱦᱮᱨ ᱜᱟᱲ ᱡᱟᱦᱮᱨ ᱜᱟᱲ ᱨᱮᱜᱮ ᱟᱵᱚᱣᱟᱜ ᱫᱚ ᱡᱚᱛᱚ ᱠᱤᱪᱷᱩ ᱢᱮᱱᱟᱜ ᱛᱟᱵᱚᱱᱟ ᱵᱚᱸᱜᱟ ᱵᱩᱨᱩ ᱵᱟᱦᱟ ᱥᱟᱨᱦᱟᱭ ᱠᱷᱚᱱ ᱡᱮᱠᱳᱱᱳ ᱡᱤᱱᱤᱥ ᱜᱮ ᱦᱩᱭᱩᱜ ᱠᱟᱱᱟ ᱡᱟᱦᱟᱸ ᱛᱮᱜᱮ ᱵᱚᱱ ᱦᱤᱡᱩᱜ ᱠᱟᱱᱟ ᱵᱚᱱ ᱪᱟᱞᱟᱜ ᱠᱟᱱᱟ ᱵᱚᱱ ᱡᱟᱦᱮᱨᱟᱭᱚ ᱵᱚᱱ ᱡᱚᱦᱟᱨ ᱦᱚᱴᱚᱣᱟᱭ ᱠᱟᱱᱟ ᱟᱨᱵᱚᱱ ᱨᱩᱣᱟᱹᱲ ᱦᱤᱡᱩᱜ ᱠᱟᱱᱟ ᱟᱫᱚ ᱢᱮᱱᱠᱷᱟᱱ ᱱᱚᱜᱼᱚᱭ ᱡᱮ ᱚᱞᱚᱜ ᱯᱟᱲᱦᱟᱣ ᱚᱞᱚᱜ ᱯᱟᱲᱦᱟᱣ ᱞᱟᱹᱭᱛᱮ ᱡᱚᱠᱷᱚᱱ ᱟᱵᱚ ᱫᱚ ᱢᱮᱱᱟᱠᱟᱫᱟᱠᱚ ᱡᱮ ᱮᱱᱟᱱ ᱫᱚ ᱠᱷᱟᱱ ᱫᱚ ᱫᱤᱥᱚᱢ ᱥᱮ ᱯᱚᱱᱚᱛ ᱵᱷᱟᱜᱽ ᱵᱟᱝ ᱛᱟᱦᱮᱸᱠᱟᱱᱟ ᱩᱱ ᱡᱚᱠᱷᱚᱱ ᱫᱚ ᱟᱵᱚᱣᱟᱜ ᱥᱟᱱᱛᱟᱲᱤ ᱯᱟᱹᱨᱥᱤ ᱫᱚ ᱟᱹᱰᱤ ᱥᱚᱨᱮᱥ ᱜᱮ ᱛᱟᱦᱮᱸᱠᱟᱱᱟ ᱢᱮᱱᱠᱷᱟᱱ ᱡᱚᱠᱷᱚᱱ ᱜᱮ ᱵᱨᱤᱴᱤᱥ ᱥᱚᱨᱠᱟᱨ ᱦᱮᱡ ᱠᱟᱛᱮᱫ ᱡᱮ ᱡᱟᱦᱟᱸ ᱠᱚ ᱢᱮᱛᱟᱜ ᱠᱟᱱᱟ ᱫᱤᱠᱩ ᱠᱟᱛᱷᱟ ᱛᱮ ᱵᱷᱟᱥᱟᱨ ᱵᱷᱤᱛᱛᱤ ᱛᱮ ᱯᱨᱚᱫᱮᱥ ᱜᱚᱴᱷᱚᱱᱮᱱᱟ ᱩᱱ ᱠᱷᱚᱱ ᱜᱮ ᱟᱵᱚ ᱫᱚ ᱱᱚᱣᱟ ᱵᱷᱟᱥᱟ ᱟᱵᱚᱣᱟᱜ ᱡᱟᱦᱟᱸ ᱚᱞ ᱥᱮ ᱨᱚᱲ ᱱᱚᱣᱟ ᱫᱚ ᱥᱚᱲᱚ ᱵᱚᱞᱚᱜ ᱠᱟᱱᱟ ᱩᱱᱠᱩ ᱥᱟᱶᱛᱮ ᱪᱮᱫᱟᱜ ᱵᱟᱝ ᱚᱱᱟ ᱢᱮᱡᱚᱨᱤᱴᱤ ᱨᱮ ᱟᱵᱚ ᱠᱚᱢ ᱟᱨ ᱚᱱᱟᱜᱮ ᱞᱟᱦᱟᱭᱮᱱ ᱛᱟᱠᱚᱣᱟ ᱥᱠᱩᱞ ᱠᱚᱞᱮᱡᱽ ᱨᱮᱦᱚᱸ ᱡᱮᱢᱚᱱ ᱱᱤᱛᱳᱜ ᱫᱚ ᱵᱟᱝᱞᱟ ᱨᱮᱫᱚ ᱵᱟᱝᱞᱟ ᱯᱟᱲᱦᱟᱣ ᱞᱟᱦᱟᱣᱟᱠᱟᱱ ᱛᱮ ᱟᱵᱚ ᱫᱚ ᱚᱱᱟ ᱛᱮ ᱛᱟᱭᱚᱢ ᱨᱮᱜᱮ ᱦᱮᱱᱟᱜ ᱵᱚᱱᱟ ᱟᱵᱚᱣᱟᱜ ᱯᱟᱹᱨᱥᱤ ᱛᱮᱫᱚ ᱵᱟᱹᱱᱩᱜ ᱛᱮ ᱛᱟᱭᱚᱢᱚᱜ ᱠᱟᱱᱟ ᱵᱚᱱ ᱟᱨ ᱱᱤᱛᱳᱜ ᱫᱚ ᱡᱟᱭᱦᱳᱠ ᱯᱟᱹᱨᱥᱤ ᱛᱮᱵᱚᱱ ᱧᱟᱢ ᱟᱠᱟᱫ ᱛᱮ ᱱᱚᱣᱟ ᱯᱟᱹᱨᱥᱤ ᱡᱟᱛᱮ ᱵᱚᱱ ᱞᱟᱦᱟᱱᱛᱤ ᱤᱫᱤᱭ ᱢᱟ ᱟᱨ ᱡᱟᱛᱮ ᱵᱚᱱ ᱦᱟᱨᱟ ᱵᱩᱨᱩᱭ ᱢᱟ ᱦᱮᱸ ᱮᱴᱟᱜ ᱮᱴᱟᱜ ᱯᱟᱹᱨᱥᱤ ᱨᱮᱱᱟᱜ ᱚᱞᱵᱤᱞ ᱫᱚ ᱡᱚᱛᱚ ᱜᱮ ᱞᱟᱹᱠᱛᱤᱭᱟᱱ ᱜᱮᱭᱟ ᱛᱚᱵᱮ ᱥᱚᱨᱮᱥ ᱫᱚ ᱟᱵᱚᱣᱟᱜ ᱜᱮ ᱫᱚᱨᱠᱟᱨ ᱠᱟᱱᱟ ᱛᱟᱯᱚᱨᱮ ᱦᱩᱭᱩᱜ ᱠᱟᱱᱟ ᱠᱟᱛᱷᱟ ᱫᱚ ᱟᱵᱚ ᱨᱮᱱ ᱟᱵᱚ ᱫᱤᱥᱚᱢ ᱨᱮᱱ ᱢᱟᱹᱱᱢᱤ ᱠᱚ ᱴᱷᱮᱱ ᱟᱨᱫᱟᱥ ᱛᱟᱦᱮᱱ ᱠᱟᱱᱟ ᱥᱮ ᱟᱵᱚ ᱥᱟᱶᱛᱟ ᱨᱮᱱ ᱵᱚᱭᱦᱟ ᱠᱚ ᱴᱷᱮᱱ ᱟᱨᱫᱟᱥ ᱛᱟᱦᱮᱱ ᱠᱟᱱᱟ ᱟᱵᱚᱣᱟᱜ ᱥᱟᱶᱛᱟ ᱥᱮ ᱨᱚᱲ ᱥᱮ ᱥᱮᱪᱮᱫ ᱡᱟᱛᱮ ᱵᱚᱱ ᱡᱤᱭᱟᱹᱲ ᱫᱚᱦᱚᱭ ᱢᱟ ᱱᱤᱭᱟᱹ ᱠᱚᱜᱮ ᱤᱧᱟᱹᱜ ᱟᱥ ᱛᱟᱦᱮᱱ ᱠᱟᱱᱟ ᱫᱤᱥᱚᱢ ᱨᱮ ᱟᱹᱛᱩ ᱨᱮ ᱱᱚᱣᱟ ᱠᱚᱵᱚᱱ ᱠᱟᱞᱪᱟᱨ ᱢᱟ ᱟᱨ ᱱᱚᱝᱠᱟ ᱜᱮᱵᱚᱱ ᱥᱩᱨᱼᱥᱩᱯᱩᱨ ᱚᱲᱟᱜ ᱵᱟᱠᱷᱳᱞ ᱥᱮ ᱟᱛᱳ ᱴᱚᱞᱟ ᱥᱮ ᱯᱟᱲᱟ ᱯᱩᱲᱥᱤ ᱨᱚᱱ ᱦᱚᱲ ᱥᱚᱸᱜᱮ ᱱᱚᱣᱟ ᱠᱟᱞᱪᱟᱨ ᱵᱚᱱ ᱞᱟᱜᱟ ᱤᱫᱤᱭ ᱢᱟ ᱛᱚᱵᱮ ᱠᱷᱟᱱ ᱜᱮ ᱟᱵᱚᱣᱟᱜ ᱯᱟᱹᱨᱥᱤ ᱫᱚ ᱦᱟᱨᱟ ᱵᱩᱨᱩ ᱪᱟᱞᱟᱜᱼᱟ ᱟᱨ ᱱᱤᱭᱟᱹ ᱜᱮᱛᱤᱧ ᱤᱧᱟᱹᱜ ᱱᱤᱭᱟᱹ ᱜᱮ ᱢᱩᱪᱟᱹᱫ ᱠᱟᱛᱷᱟᱧ ᱞᱟᱹᱭᱮᱫᱟ